ᱢᱟᱲᱟᱝ ᱫᱚ ᱤᱥᱤᱱ ᱵᱟᱥᱟᱝ ᱵᱟᱹᱧ ᱵᱟᱲᱟᱭ ᱛᱟᱦᱮᱱ ᱢᱟᱲᱟᱝᱨᱮ ᱫᱟᱠᱟ ᱪᱚᱸᱫᱟ ᱡᱚᱠᱷᱚᱱ ᱫᱚ ᱫᱟᱜ ᱠᱚᱢᱤᱧ ᱵᱟᱥᱟᱝ ᱞᱮᱫᱼᱟ ᱟᱨ ᱩᱛᱩ ᱡᱚᱠᱷᱚᱱ ᱪᱚᱸᱫᱟ ᱡᱚᱠᱷᱚᱱ ᱫᱚ ᱪᱮᱫᱠᱚ ᱞᱟᱹᱭᱟ ᱵᱩᱞᱩᱝᱤᱧ ᱠᱷᱟᱨᱟ ᱞᱮᱫᱼᱟ ᱟᱨ ᱚᱱᱠᱟᱜᱮ ᱥᱩᱱᱩᱢ ᱠᱚᱧ ᱰᱷᱮᱨ ᱞᱮᱫᱼᱟ ᱟᱨ ᱠᱟᱹᱢᱤᱠᱚ ᱵᱟᱹᱧ ᱵᱟᱲᱟᱭ ᱛᱟᱦᱮᱱᱟ